ᱦᱚᱸ ᱚᱱᱠᱟᱱ ᱱᱟᱦᱟᱜ ᱯᱚᱛᱚᱵᱽ ᱤᱧ ᱯᱟᱲᱦᱟᱣ ᱠᱟᱜᱼᱟ ᱟᱨ ᱡᱟᱦᱟᱸ ᱫᱚ ᱠᱟᱹᱴᱤᱡ ᱤᱧᱟᱹᱜ ᱵᱩᱡᱷᱟᱹᱣᱨᱮ ᱟᱱᱟᱴ ᱦᱮᱡ ᱟᱠᱟᱱ ᱜᱮᱭᱟ ᱟᱨ ᱚᱱᱟ ᱠᱚ ᱯᱟᱲᱦᱟᱣ ᱥᱟᱶᱛᱮ ᱡᱟᱦᱟᱸ ᱚᱸᱰᱮ ᱪᱤᱛᱟᱹᱨ ᱠᱚ ᱢᱮᱱᱟᱜ ᱟᱠᱟᱜᱼᱟ ᱚᱱᱟ ᱤᱫᱤ ᱠᱟᱛᱮᱫ ᱤᱧᱟᱜ ᱢᱚᱱᱮᱨᱮ ᱟᱰᱤᱜᱮ ᱠᱩᱠᱞᱤ ᱡᱟᱱᱟᱢᱟᱠᱟᱱᱟ ᱟᱨ ᱚᱱᱟ ᱠᱚᱨᱮᱱᱟᱜ ᱛᱮᱞᱟ ᱱᱤᱛ ᱫᱷᱟ ᱵᱤᱡ ᱛᱮᱦᱚᱸ ᱤᱧ ᱵᱟᱝᱜᱤᱧ ᱧᱟᱢ ᱫᱟᱲᱮᱣ ᱠᱟᱫᱟ ᱟᱨ ᱚᱱᱟ ᱯᱚᱛᱚᱵᱽ ᱫᱚ ᱦᱩᱭᱩᱜ ᱠᱟᱱᱟ ᱠᱷᱮᱨᱣᱟᱲᱵᱚᱝᱥᱚ ᱫᱷᱚᱨᱚᱢ ᱯᱩᱛᱷᱤ ᱡᱟᱦᱟᱸ ᱫᱚ ᱢᱟᱡᱷᱤ ᱨᱟᱢᱫᱟᱥ ᱴᱩᱰᱩ ᱜᱚᱝᱠᱮ ᱛᱟᱠᱤᱱ ᱠᱤᱱ ᱚᱞᱟᱠᱟᱜᱼᱟ ᱟᱨ ᱚᱱᱟ ᱯᱚᱛᱚᱵᱽ ᱨᱮ ᱠᱤᱩᱪᱷᱜᱟᱱ ᱨᱚᱲᱠᱚ ᱥᱮ ᱚᱞᱠᱚ ᱪᱮ ᱟᱨᱵᱟᱝ ᱪᱤᱛᱟᱹᱨ ᱠᱚ ᱡᱟᱦᱟᱸ ᱫᱚ ᱟᱵᱚ ᱥᱟᱶᱛᱟ ᱨᱮᱭᱟᱜ ᱵᱟᱝ ᱠᱟᱱᱟ ᱮᱴᱟᱜ ᱥᱟᱶᱛᱟ ᱥᱮ ᱮᱴᱟᱜ ᱡᱟᱹᱛᱤ ᱨᱮᱱᱟᱜ ᱠᱟᱱᱟ ᱛᱚ ᱱᱚᱣᱟ ᱤᱫᱤ ᱠᱟᱛᱮᱱ ᱤᱧᱟᱜ ᱢᱚᱱᱮᱨᱮ ᱟᱹᱰᱤᱜᱮ ᱠᱩᱠᱞᱤ ᱡᱟᱱᱟᱢᱟᱠᱟᱱ ᱛᱟᱦᱮᱱ ᱱᱚᱣᱟ ᱠᱚᱢᱟ ᱟᱵᱚᱣᱟᱜ ᱥᱟᱶᱛᱟ ᱨᱮᱱᱟᱜ ᱵᱟᱝ ᱠᱟᱱᱟ ᱢᱮᱱᱠᱷᱟᱱ ᱱᱚᱣᱟ ᱠᱚ ᱟᱵᱚᱣᱟᱜ ᱯᱚᱛᱚᱵᱽᱨᱮ ᱪᱮᱫᱟᱜ ᱧᱮᱞᱚᱜᱚᱜ ᱠᱟᱱᱟ ᱛᱚ ᱱᱚᱣᱟ ᱦᱤᱸᱥᱟᱹᱵᱽᱛᱮ ᱟᱹᱰᱤᱞᱮᱠᱟ ᱯᱟᱲᱦᱟᱣ ᱠᱟᱛᱮ ᱦᱚᱸ ᱱᱚᱣᱟᱨᱮᱱᱟᱜ ᱛᱮᱞᱟ ᱵᱟᱹᱧ ᱧᱟᱢ ᱠᱟᱜᱼᱟ ᱟᱨ ᱱᱚᱣᱟᱜᱮ ᱚᱡᱮ ᱫᱚ ᱚᱸᱰᱮ ᱡᱟᱦᱟᱸ ᱚᱞᱟᱠᱟᱱ ᱪᱮ ᱟᱨᱚ ᱚᱸᱰᱮ ᱪᱤᱛᱟᱹᱨ ᱡᱟᱦᱟᱸ ᱮᱢᱟᱠᱟᱱᱟ ᱟᱨ ᱱᱚᱣᱟ ᱠᱚᱜᱮ ᱟᱵᱚ ᱥᱟᱶᱛᱟ ᱥᱟᱞᱟᱜ ᱱᱟᱥᱮ ᱵᱷᱮᱱᱮᱜᱟᱨᱚᱜ ᱠᱟᱱᱟ ᱟᱨ ᱱᱚᱜ ᱚ ᱱᱚᱣᱟ ᱠᱚᱜᱮ ᱟᱱᱟᱴ ᱮᱴᱠᱮᱴᱚᱬᱮ ᱫᱚ ᱢᱮᱱᱟᱜᱼᱟ